ᱦᱮᱸ ᱦᱮᱞᱳ ᱢᱮᱱ ᱫᱟᱹᱧ ᱟᱢᱠᱤ ᱰᱚᱠᱴᱚᱨ ᱢᱚᱞᱞᱤᱠᱟ ᱢᱟᱱᱰᱤᱢ ᱞᱟᱹᱭᱮᱫᱟ ᱚᱻ ᱢᱮᱱ ᱫᱟᱹᱧ ᱵᱟᱰᱟᱭ ᱛᱮᱱᱟᱜ ᱛᱟᱦᱮᱸ ᱠᱟᱱᱟ ᱡᱮ ᱡᱟᱦᱟᱸ ᱚᱱᱟ ᱦᱚᱥᱯᱤᱴᱟᱞ ᱨᱮ ᱪᱮᱫ ᱪᱮᱫ ᱠᱚ ᱯᱷᱮᱥᱮᱞᱤᱴᱤ ᱢᱮᱱᱟᱜᱼᱟ ᱠᱟᱹᱴᱤᱡ ᱵᱟᱲᱟᱭ ᱥᱟᱱᱟᱭᱤᱫᱤᱧ ᱠᱟᱱᱟ ᱟᱪᱪᱷᱟ ᱦᱚᱸ ᱟᱪᱪᱷᱟ ᱢᱮᱢᱤᱧ ᱞᱟᱹᱭᱮᱫ ᱠᱟᱱ ᱛᱟᱦᱮᱱᱟ ᱰᱚᱠᱴᱚᱨ ᱠᱚᱫᱚ ᱛᱤᱱᱟᱹᱜ ᱰᱷᱮᱨ ᱮᱥᱴᱟᱯ ᱢᱮᱱᱟᱜ ᱯᱮᱭᱟ ᱟᱨ ᱢᱟᱱᱮ ᱛᱤᱱᱟᱹᱜ ᱜᱟᱱ ᱰᱚᱠᱴᱚᱨ ᱟᱨᱠᱤ ᱱᱚᱝᱠᱟ ᱮᱥᱴᱟᱯ ᱯᱚᱧᱪᱟᱥᱴᱤ ᱜᱟᱱ ᱚ ᱟᱨ ᱢᱮᱰᱟᱢ ᱢᱮᱱᱮᱫ ᱦᱮᱸ ᱢᱮᱰᱟᱢ ᱞᱟᱹᱭᱢᱮ ᱚ ᱢᱮᱰᱟᱢ ᱞᱟᱹᱭᱮᱫ ᱛᱟᱦᱮᱱᱟ ᱚᱱᱟ ᱡᱟᱦᱟᱸ ᱵᱚᱦᱚᱜ ᱨᱮᱱᱟᱜ ᱯᱚᱨᱳᱵᱽᱮᱞᱮᱢ ᱴᱤᱭᱩᱢᱟᱨ ᱮᱢᱟᱱ ᱠᱚ ᱚᱯᱟᱨᱮᱥᱮᱱ ᱨᱮᱭᱟᱜ ᱵᱮᱵᱚᱥᱛᱟ ᱠᱚ ᱥᱟᱱᱟᱢᱟᱜ ᱜᱮ ᱢᱮᱱᱟᱜᱼᱟ ᱟᱪᱪᱷᱟ ᱟᱪᱪᱷᱟ ᱚ ᱟᱪᱪᱷᱟ ᱦᱮᱸ ᱥᱟᱥᱛᱷᱚ ᱠᱮᱱᱫᱨᱚ ᱢᱮᱱᱟᱜ ᱜᱮᱭᱟ ᱢᱮᱰᱚᱢ ᱢᱮᱱᱠᱷᱟᱱ ᱟᱹᱰᱤ ᱵᱷᱟᱜᱮ ᱡᱩᱛ ᱫᱚ ᱦᱟᱸᱜ ᱵᱟᱠᱚ ᱢᱟᱱᱮ ᱯᱚᱨᱤᱥᱮᱵᱟ ᱦᱟᱸᱜ ᱵᱟᱝ ᱠᱚ ᱮᱢᱟᱣᱟᱞᱮᱭᱟ ᱠᱟᱨᱚᱱ ᱟᱞᱮᱭᱟᱜ ᱡᱟᱦᱟᱸ ᱟᱛᱳ ᱠᱟᱱᱟ ᱚᱱᱟ ᱫᱚ ᱠᱟᱹᱴᱤᱡ ᱢᱟᱱᱮ ᱜᱟᱰᱟ ᱫᱷᱟᱨᱮ ᱧᱚᱜ ᱨᱮ ᱢᱮᱱᱟᱜ ᱟᱛᱚ ᱢᱟᱱᱮ ᱠᱟᱹᱴᱤᱡ ᱵᱷᱤᱛᱨᱤ ᱜᱮᱭᱟ ᱟᱫᱚ ᱡᱟᱨ ᱠᱟᱨᱚᱱ ᱛᱮᱦᱟᱜ ᱟᱹᱰᱤ ᱡᱟᱹᱥᱛᱤ ᱫᱚ ᱯᱚᱨᱤᱥᱮᱵᱟ ᱫᱚ ᱵᱟᱞᱮ ᱵᱟᱞᱮ ᱧᱟᱢᱟ ᱦᱸᱟᱜ ᱢᱟᱱᱮ ᱢᱳᱴᱟᱢᱩᱴᱤ ᱫᱚᱞᱮ ᱧᱟᱢ ᱵᱟᱲᱟᱭ ᱜᱮᱭᱟ ᱦᱮᱸ ᱮᱢᱵᱩᱞᱮᱱᱥ ᱠᱚ ᱫᱚ ᱦᱮᱸ ᱦᱤᱡᱩᱜ ᱜᱮᱭᱟ ᱡᱟᱦᱟᱸ ᱟᱞᱮ ᱟᱛᱳ ᱰᱟᱦᱟᱨ ᱢᱮᱱᱟᱜᱼᱟ ᱦᱤᱡᱩᱜ ᱜᱮᱭᱟ ᱟᱨ ᱡᱟᱦᱟᱸᱭ ᱩᱱᱠᱩ ᱟᱥᱟ ᱠᱚᱨᱢᱤ ᱠᱚ ᱩᱱᱠᱩ ᱦᱚᱸᱠᱚ ᱦᱤᱡᱩᱜ ᱦᱤᱡᱩᱜ ᱜᱮᱭᱟ ᱢᱟᱱᱮ ᱢᱟᱡᱷᱮ ᱢᱚᱫᱽᱫᱷᱮ ᱨᱮᱜᱮ ᱟᱫᱚ ᱢᱳᱴᱟᱢᱩᱴᱤ ᱢᱟᱱᱮ ᱯᱚᱨᱤᱥᱮᱵᱟ ᱫᱚ ᱦᱟᱸᱜ ᱧᱟᱢᱚᱜ ᱜᱮᱭᱟ ᱛᱷᱚᱲᱟ ᱛᱷᱚᱲᱤ ᱫᱚ ᱟᱨᱠᱤ ᱦᱮᱸ ᱠᱟᱹᱢᱤ ᱜᱮᱭᱟᱠᱚ ᱟᱨ ᱢᱮᱰᱚᱢ ᱚᱱᱟ ᱟᱯᱮ ᱚᱱᱟ ᱦᱳᱥᱯᱤᱴᱟᱞ ᱨᱮᱭᱟᱜ ᱠᱟᱛᱷᱟ ᱜᱮᱠᱚ ᱞᱟᱹᱭᱟ ᱟᱨᱠᱤ ᱡᱟᱦᱟᱸ ᱡᱩᱫᱤ ᱥᱤᱪᱩᱭᱮᱥᱮᱱ ᱠᱷᱟᱨᱟᱯ ᱧᱚᱜ ᱛᱟᱦᱮᱞᱮᱱ ᱠᱷᱟᱱ ᱡᱮᱢᱚᱱ ᱢᱟᱱᱮ ᱡᱟᱹᱥᱛᱤ ᱧᱚᱜ ᱵᱚᱦᱚᱜ ᱦᱟᱹᱥᱩ ᱞᱟᱡ ᱦᱟᱹᱥᱩ ᱱᱚᱝᱠᱟ ᱟᱨᱠᱤ ᱚᱛᱤᱨᱤᱠᱛᱚ ᱟᱨᱠᱤ ᱛᱷᱚᱲᱟ ᱜᱟᱱ ᱵᱟᱹᱲᱛᱤ ᱧᱚᱜ ᱛᱟᱦᱚᱞᱮ ᱩᱱᱠᱩ ᱠᱚ ᱞᱟᱹᱭ ᱜᱮᱭᱟ ᱡᱮ ᱢᱟᱱᱮ ᱦᱳᱥᱯᱤᱴᱟᱞ ᱥᱟᱶ ᱟᱨ ᱢᱮᱰᱚᱢ ᱟᱵᱮᱱᱟᱜ ᱧᱩᱛᱩᱢ ᱠᱚ ᱞᱟᱹᱭ ᱜᱮᱭᱟ ᱱᱩᱭ ᱢᱮᱢ ᱥᱟᱶ ᱡᱳᱜᱟᱡᱳᱜᱽ ᱟᱯᱮ ᱚᱸᱰᱮᱠᱷᱚᱱ ᱨᱟᱱᱯᱮ ᱟᱹᱜᱩ ᱧᱚᱜᱚᱜᱼᱟ ᱛᱟᱦᱚᱞᱮ ᱜᱮᱯᱮ ᱵᱮᱥᱚᱜᱼᱟ

ᱦᱳᱭ ᱢᱮᱰᱚᱢ ᱴᱷᱤᱠ ᱜᱮᱭᱟ ᱡᱳᱜᱟᱡᱳᱜᱽ ᱯᱮ ᱴᱷᱚᱠ ᱜᱮᱭᱟ ᱛᱚᱵᱮ ᱢᱮᱰᱚᱢ ᱱᱤᱛᱚ ᱫᱚ ᱱᱤᱝᱠᱟ ᱜᱮ ᱴᱷᱤᱠ ᱜᱮᱭᱟ ᱢᱮᱰᱚᱢ ᱥᱟᱨᱦᱟᱣ ᱜᱮ